ᱦᱮᱸ ᱦᱮᱞᱳ ᱚᱠᱚᱭ ᱨᱚᱛᱚᱱ ᱵᱟᱹᱵᱩ ᱦᱳᱭ ᱤᱧᱫᱚ ᱨᱤᱵᱷᱟᱭᱰᱟᱨ ᱠᱟᱹᱱᱟᱹᱧ ᱟᱫᱚ ᱨᱚᱛᱚᱱ ᱵᱟᱹᱵᱩ ᱯᱳᱞᱴᱤ ᱢᱮᱱᱟᱜ ᱠᱚᱛᱟᱢᱟ ᱦᱮᱸ ᱟᱫᱚᱧ ᱦᱮᱸ ᱠᱤᱨᱤᱧ ᱠᱚᱣᱟ ᱟᱫᱚ ᱨᱮᱹᱴ ᱠᱚᱫᱚ ᱪᱮᱫ ᱞᱮᱠᱟ ᱫᱚᱦᱚᱣ ᱠᱟᱜ ᱛᱟᱠᱚᱣᱟ ᱦᱮᱸ ᱦᱮᱸ ᱤᱧ ᱟᱢ ᱴᱷᱮᱱ ᱠᱷᱚᱱ ᱢᱤᱫ ᱫᱷᱟᱣ ᱟᱹᱜᱩ ᱞᱮᱫ ᱠᱚᱣᱟ ᱦᱮᱸ ᱟᱫᱚ ᱟᱹᱰᱤ ᱠᱷᱟᱨᱟᱯ ᱡᱤᱞᱮᱢ ᱮᱢᱟᱠᱟᱣᱫᱤᱧᱟ ᱪᱮᱫᱟᱜ ᱱᱚᱝᱠᱟᱫᱚ ᱪᱤᱠᱟᱛᱮ ᱱᱚᱝᱠᱟ ᱫᱚᱢ ᱵᱮᱵᱽᱥᱟᱭᱮᱫ ᱛᱟᱞᱟᱝᱟ ᱦᱮᱸ ᱜᱮᱫ ᱡᱤᱞ ᱜᱮ ᱤᱫᱤ ᱞᱤᱫᱟᱹᱧ ᱪᱟᱞᱟᱣᱮᱱ ᱥᱩᱠᱨᱚᱵᱟᱨ ᱚᱱᱟ ᱦᱚᱸ ᱠᱚᱢ ᱠᱷᱟᱱ ᱫᱚ ᱠᱚᱢ ᱥᱳᱛᱛᱳᱨ ᱠᱮᱡᱤᱧ ᱟᱹᱜᱩ ᱞᱮᱫᱟ ᱦᱮᱸ ᱥᱳᱛᱛᱳᱨ ᱥᱳᱛᱛᱳᱨ ᱠᱤᱞᱳ ᱢᱚᱫᱽᱫᱷᱮ ᱨᱮ ᱥᱤᱢᱟᱜ ᱛᱤᱨᱤᱥ ᱠᱤᱞᱳ ᱜᱮ ᱵᱟᱫᱽ ᱱᱟ ᱢᱟ ᱥᱮ ᱟᱨ ᱱᱩᱱᱟᱹᱜ ᱵᱟᱯᱞᱟ ᱵᱷᱤᱲᱨᱮ ᱢᱟᱱᱮ ᱞᱩᱢᱛᱤ ᱵᱟᱨᱮᱛ ᱠᱚ ᱦᱮᱡ ᱠᱟᱱᱟ ᱩᱱᱠᱩ ᱫᱚ ᱵᱮᱡᱟᱭ ᱠᱚᱢ ᱠᱚ ᱠᱚᱭᱚᱜ ᱠᱟᱫᱟ ᱚᱱᱟᱛᱮ ᱧᱤᱫᱟᱹ ᱨᱟᱛᱟᱨᱟᱹᱛᱤ ᱜᱮ ᱪᱟᱞᱟᱣ ᱦᱩᱭᱮᱱ ᱛᱤᱧᱟᱹ ᱟᱨᱚ ᱯᱳᱞᱴᱨᱤ ᱠᱤᱨᱤᱧ ᱢᱟ ᱥᱮ ᱦᱮᱸ ᱵᱟᱭ ᱵᱟᱲᱟᱭ ᱦᱚᱪᱚᱣ ᱠᱟᱜ ᱢᱮᱭᱟ ᱡᱮ ᱱᱩᱱᱟᱹᱜ ᱰᱷᱮᱨ ᱠᱟᱹᱢᱤ ᱜᱤᱫᱽᱨᱟᱹᱧ ᱯᱷᱳᱱᱟᱫᱮ ᱛᱟᱢ ᱛᱟᱦᱮᱱᱟ ᱵᱟᱹᱵᱩ ᱨᱚᱛᱚᱱ ᱛᱳᱨ ᱢᱚᱦᱟᱡᱚᱱ ᱠᱚᱛᱷᱟᱭ ᱜᱮᱞᱚ ᱨᱮ ᱟᱫᱚᱧ ᱢᱮᱛᱟᱭ ᱠᱟᱱᱟ ᱢᱮᱛᱟᱣ ᱫᱤᱧᱟᱭ ᱳᱭ ᱦᱟᱱᱛᱮᱭ ᱪᱟᱞᱟᱣ ᱠᱟᱱᱟ ᱦᱚᱵᱤᱵᱽᱯᱩᱨ ᱥᱮᱫ ᱢᱮᱛᱟᱭᱟᱢ ᱟᱹᱜᱩ ᱦᱚᱴᱚ ᱠᱟᱜᱼᱟᱭ ᱛᱤᱨᱤᱥ ᱠᱮᱡᱤ ᱡᱤᱞ ᱟᱫᱚ ᱵᱟᱭ ᱞᱟᱹᱭ ᱠᱟᱜ ᱢᱮᱭᱟ ᱛᱟᱦᱞᱮ ᱟᱢ ᱵᱟᱭ ᱞᱟᱹᱭᱟᱜ ᱢᱮ ᱛᱟᱦᱮᱱᱟ ᱦᱮᱸ ᱦᱮ ᱴ ᱱᱩᱱᱟᱹᱜ ᱠᱷᱟᱨᱟᱯ ᱡᱤᱞ ᱫᱚ ᱥᱳᱡᱟ ᱚᱲᱟᱜ ᱨᱮᱱ ᱠᱚ ᱢᱤᱛᱟᱹᱧ ᱠᱟᱱᱟ ᱚᱠᱚᱭ ᱴᱷᱮᱱ ᱠᱷᱚᱱ ᱥᱮᱛᱟ ᱵᱤᱫᱷᱩᱣᱟᱹᱢ ᱟᱹᱜᱩ ᱠᱟᱜ ᱠᱚᱢ ᱮᱜᱮᱨᱤᱧ ᱡᱚᱢ ᱠᱟᱫᱟ ᱵᱟᱝ ᱠᱷᱟᱱ ᱫᱚ ᱦᱮᱸ ᱥᱟᱱᱟᱢ ᱫᱩᱨᱱᱟᱢ ᱪᱟᱵᱟ ᱠᱮᱫ ᱛᱤᱧᱟᱹᱭ ᱤᱧᱟᱹᱝ ᱤᱧᱟᱹᱜ ᱵᱟᱯᱞᱟ ᱫᱚ ᱵᱟᱯᱨᱮ ᱦᱮᱸ ᱛᱤᱱᱟᱹᱜ ᱤᱧ ᱦᱮᱸ ᱟᱫᱚ ᱚᱱᱟ ᱫᱚ ᱯᱮᱲᱟ ᱯᱨᱚᱵᱷᱩ ᱫᱚ ᱱᱤᱛᱚᱜ ᱫᱚᱠᱚ ᱵᱩᱡᱷᱟᱹᱣᱟ ᱤᱧᱟᱹᱜ ᱫᱚ ᱱᱟᱢ ᱪᱟᱞᱟᱣᱮᱱ ᱛᱤᱧᱟᱹ ᱱᱩᱭ ᱫᱚ ᱥᱮᱭᱟ ᱡᱤᱞᱮ ᱡᱚᱢ ᱦᱚᱪᱚ ᱠᱚᱣᱟ ᱵᱟᱝ ᱠᱷᱟᱱ ᱫᱚ ᱟᱢ ᱦᱚᱸ ᱱᱚᱛᱮ ᱤᱧ ᱦᱚᱸ ᱮᱴᱟᱜ ᱦᱚᱲᱤᱧ ᱠᱩᱞ ᱞᱮᱫ ᱠᱚᱣᱟ ᱱᱚᱛᱮ ᱟᱨᱦᱚᱸ ᱟᱢᱦᱚᱸ ᱵᱟᱹᱱᱩᱢᱟ ᱦᱟᱹᱴ ᱚᱱᱮ ᱚᱱᱠᱟᱛᱮ ᱱᱚᱣᱟ ᱫᱚ ᱜᱚᱲᱵᱚᱲ ᱪᱟᱵᱟᱭᱱᱟ ᱟᱪᱪᱷᱟ ᱴᱷᱤᱠ ᱜᱮᱭᱟ ᱴᱷᱤᱠ ᱜᱮᱭᱟ ᱦᱮᱸ ᱟᱪᱪᱷᱟ ᱴᱷᱤᱠ ᱜᱮᱭᱟ ᱴᱷᱤᱠ ᱜᱮᱭᱟ